ᱦᱮᱸ ᱚᱠᱚᱭᱵᱮᱱ ᱞᱟᱹᱭᱮᱫᱟ ᱚ ᱤᱧ ᱫᱚ ᱢᱤᱫᱴᱮᱱ ᱤᱥᱴᱩᱰᱮᱱᱤᱧ ᱞᱟᱹᱭᱮᱫᱟ ᱟᱢ ᱫᱚ ᱚᱠᱚᱭ ᱚ ᱪᱮᱫ ᱠᱚᱢ ᱥᱟᱨᱵᱷᱮᱭᱮᱫᱟ

ᱡᱚᱛᱚ ᱜᱮ ᱴᱷᱤᱠ ᱜᱮᱭᱟ ᱛᱚ

ᱯᱟᱲᱦᱟᱣ ᱦᱮᱸ ᱯᱟᱲᱦᱟᱜ ᱠᱟᱱ ᱜᱮᱭᱟ ᱠᱚ ᱜᱤᱫᱽᱨᱟᱹ ᱠᱚᱦᱚᱸ ᱱᱚᱜᱼᱚᱭ ᱤᱥᱠᱩᱞ ᱠᱚ ᱪᱟᱞᱟᱜ ᱠᱟᱱᱟ ᱥᱚᱨᱠᱟᱨᱤ ᱤᱥᱠᱩᱞ ᱟᱨ ᱱᱚᱣᱟ ᱟᱹᱛᱩ ᱴᱚᱞᱟ ᱨᱮᱦᱚᱸ ᱯᱟᱲᱦᱟᱜ ᱠᱟᱱ ᱜᱮᱭᱟ ᱠᱚ ᱱᱚᱜᱼᱚᱭ ᱥᱩᱡᱳᱜᱽ ᱥᱩᱵᱤᱫᱟ ᱦᱚᱸ ᱵᱮᱥ ᱜᱮᱠᱚ ᱮᱢᱚᱜ ᱠᱟᱱ ᱜᱮᱭᱟ ᱵᱷᱟᱜᱮ ᱜᱮ ᱢᱟᱱᱮ ᱚᱞ ᱯᱟᱲᱦᱟᱣ ᱫᱚ ᱦᱩᱭᱩᱜ ᱠᱟᱱ ᱜᱮᱭᱟ ᱦᱮᱸ ᱚᱞ ᱪᱤᱠᱤ ᱦᱚᱸ ᱦᱩᱭᱩᱜ ᱠᱟᱱ ᱜᱮᱭᱟ ᱚᱱᱟ ᱦᱚᱸ ᱟᱹᱰᱤ ᱢᱚᱡᱽ ᱜᱮ ᱯᱟᱲᱦᱟᱜ ᱠᱟᱱ ᱜᱮᱭᱟ ᱠᱚ ᱦᱩᱭᱩᱜ ᱠᱟᱱ ᱜᱮᱭᱟ ᱚᱱᱟ ᱦᱚᱸ ᱦᱮᱸ ᱚᱱᱟ ᱦᱚᱸ ᱴᱷᱤᱠ ᱜᱮ ᱪᱟᱞᱟᱜ ᱠᱟᱱ ᱜᱮᱭᱟ ᱨᱟᱱᱤᱝ ᱜᱮ ᱪᱟᱞᱟᱜ ᱠᱟᱱᱟ ᱤᱥᱠᱩᱞ ᱨᱮᱦᱚᱸ ᱯᱚᱨᱤᱠᱠᱷᱟ ᱦᱮᱸ ᱵᱳᱭ ᱡᱚᱛᱚ ᱜᱮᱠᱚ ᱮᱢᱚᱜ ᱠᱟᱱᱟ ᱦᱮᱸ ᱥᱟᱭᱠᱮᱞ ᱦᱚᱸᱠᱚ ᱮᱢᱚᱜ ᱠᱟᱱᱟ ᱦᱚᱸ ᱥᱟᱭᱠᱮᱞ ᱦᱚᱸᱠᱚ ᱮᱢᱟᱠᱚ ᱠᱟᱱᱟ ᱵᱳᱭ ᱠᱷᱟᱛᱟ ᱡᱚᱛᱚ ᱜᱮ ᱚᱱᱟ ᱠᱚᱫᱚ ᱠᱚ ᱮᱢᱚᱜ ᱠᱟᱱ ᱜᱮᱭᱟ ᱱᱚᱜᱼᱚᱭ ᱤᱥᱠᱩᱞ ᱰᱨᱮᱥ ᱦᱚᱸᱠᱚ ᱮᱢᱟᱠᱚ ᱠᱟᱱ ᱜᱮᱭᱟ ᱵᱷᱟᱜᱮ ᱜᱮ ᱪᱟᱞᱟᱜ ᱠᱟᱱ ᱜᱮᱭᱟ ᱠᱚ

ᱚᱱᱟ ᱠᱚᱦᱚᱸ ᱦᱮᱸ ᱦᱮᱸ ᱵᱷᱟᱜᱮ ᱛᱮᱜᱮ ᱦᱮᱸ ᱦᱮᱸ ᱟᱹᱛᱩ ᱚᱲᱟᱜ ᱨᱮᱦᱚᱸ ᱯᱟᱲᱦᱟᱣ ᱫᱚ ᱦᱩᱭᱩᱜ ᱠᱟᱱ ᱜᱮᱭᱟ ᱩᱱᱠᱩ ᱦᱚᱸ ᱜᱚᱲᱚ ᱥᱚᱯᱚᱦᱚᱫ ᱠᱚ ᱮᱢᱮᱫ ᱜᱮᱭᱟ ᱦᱮᱸ ᱦᱮᱸ ᱦᱮᱸ ᱡᱚᱛᱚ ᱜᱮ ᱴᱷᱤᱠ ᱜᱮᱭᱟ ᱡᱚᱛᱚ ᱜᱮ ᱱᱟᱯᱟᱭ ᱛᱮᱜᱮ ᱠᱚ ᱚᱞ ᱯᱟᱲᱦᱟᱜ ᱠᱟᱱ ᱜᱮᱭᱟ ᱢᱚᱡᱽ ᱜᱮ

ᱦᱮᱸ ᱦᱮᱸ ᱦᱮᱸ ᱴᱷᱤᱠ ᱜᱮᱭᱟ ᱛᱟᱦᱚᱞᱮ